ᱡᱚᱵᱮ ᱞᱟᱹᱰᱩ ᱡᱷᱤᱞᱟᱹᱯᱤ ᱱᱚᱣᱟ ᱠᱚᱜᱮ ᱦᱮᱲᱮᱢ ᱡᱤᱱᱤᱥ ᱛᱟᱵᱚᱱ ᱢᱟ ᱟᱨ ᱡᱟᱦᱟᱸ ᱨᱚᱥᱚᱜᱚᱞᱞᱟ ᱠᱚ ᱢᱮᱛᱟᱜ ᱠᱟᱱᱟ ᱞᱟᱹᱰᱩ ᱢᱤᱴᱷᱟᱹᱭ ᱚᱱᱟ ᱠᱚ ᱚᱱᱟ ᱠᱚᱜᱮ ᱦᱮᱲᱮᱢᱟ ᱟᱨ ᱟᱵᱚ ᱥᱮᱫ ᱠᱷᱚᱱ ᱫᱚ ᱦᱮᱲᱮᱢ ᱡᱤᱱᱤᱥ ᱫᱚ ᱚᱱᱮ ᱜᱩᱲ ᱟᱸᱠ ᱡᱟᱦᱟᱸ ᱠᱚ ᱢᱮᱛᱟᱜ ᱠᱟᱱᱟ ᱜᱩᱲ ᱟᱸᱠ ᱫᱤᱠᱩ ᱛᱮᱫᱚ ᱜᱟᱱᱱᱟ ᱫᱚ ᱪᱮᱫ ᱠᱚ ᱢᱮᱛᱟᱜ ᱠᱟᱱᱟ ᱚᱱᱟ ᱚᱱᱟ ᱠᱚᱜᱮ ᱦᱮᱲᱮᱢᱟᱜ ᱢᱟ ᱤᱱᱟᱹ ᱠᱚᱜᱮ ᱠᱚ ᱡᱚᱢᱟ ᱦᱮᱲᱮᱢ ᱡᱤᱱᱤᱥ ᱢᱟ